ᱡᱟᱦᱟᱸ ᱞᱮᱠᱟ ᱟᱵᱚᱣᱟᱜ ᱜᱟᱛᱟᱠ ᱨᱮ ᱢᱮᱱᱟᱜ ᱛᱟᱵᱚᱱᱟ ᱟᱞᱮ ᱩᱲᱤᱥᱥᱟ ᱥᱮᱫ ᱫᱚ ᱜᱚᱢᱦᱟ ᱯᱚᱨᱚᱵᱽ ᱨᱮ ᱨᱤᱡᱷᱟᱹ ᱠᱚ ᱮᱱᱮᱡᱼᱟ ᱨᱤᱸᱡᱷᱟᱹ ᱮᱱᱮᱡ ᱥᱚᱦᱨᱟᱭ ᱨᱮ ᱰᱟᱱᱴᱟ ᱮᱱᱮᱡ ᱵᱟᱦᱟ ᱨᱮᱫᱚ ᱵᱟᱦᱟ ᱮᱱᱮᱡ ᱚᱱᱠᱟ ᱜᱮ ᱵᱟᱦᱟ ᱮᱱᱮᱡ ᱰᱟᱱᱴᱟ ᱮᱱᱮᱡ ᱟᱨ ᱨᱤᱡᱷᱟᱹ ᱮᱱᱮᱡ ᱱᱚᱣᱟ ᱠᱚᱨᱮᱱᱟᱜ ᱥᱮᱨᱮᱧ ᱨᱮᱦᱚᱸ ᱡᱚᱯᱚᱲᱟᱣ ᱫᱚ ᱢᱮᱱᱟᱜ ᱵᱚᱱ ᱜᱮᱭᱟ ᱟᱵᱚ ᱦᱚᱸ ᱟᱫᱚ ᱢᱮᱱᱟᱜ ᱵᱚᱱ ᱛᱩᱞᱩᱡ ᱜᱮ ᱡᱩᱫᱤ ᱚᱱᱟ ᱠᱚᱵᱚᱱ ᱦᱤᱲᱤᱧᱟ ᱟᱨ ᱵᱟᱵᱚᱱ ᱛᱚᱞ ᱫᱚᱦᱚᱭ ᱛᱟᱵᱚᱱᱟ ᱮᱱᱠᱷᱟᱱ ᱫᱚ ᱟᱹᱰᱤ ᱢᱩᱥᱠᱤᱞᱚᱜᱼᱟ ᱵᱚᱱ ᱡᱟᱦᱟᱸ ᱦᱤᱞᱳᱜ ᱟᱵᱚᱨᱮᱱ ᱟᱜᱟᱢ ᱨᱮ ᱡᱟᱦᱟᱸ ᱱᱟᱦᱟᱸᱜ ᱢᱮᱱᱟᱜ ᱠᱚ ᱛᱟᱵᱚᱱᱟ ᱦᱤᱡᱩᱜ ᱠᱟᱱ ᱫᱤᱱ ᱨᱮᱱ ᱜᱤᱫᱽᱨᱟᱹ ᱠᱚ ᱚᱱᱟ ᱵᱟᱝ ᱠᱚ ᱵᱩᱡᱷᱟᱹᱣ ᱫᱟᱲᱮᱭᱟᱜᱼᱟ ᱚᱱᱟᱛᱮ ᱱᱚᱣᱟ ᱠᱚ ᱮᱱᱮᱡ ᱥᱮᱨᱮᱧ ᱫᱚ ᱛᱚᱞ ᱡᱚᱲᱟᱣ ᱠᱟᱛᱮᱫ ᱫᱚᱦᱚ ᱞᱟᱹᱠᱛᱤ ᱠᱟᱱᱟ ᱟᱨ ᱫᱚᱦᱚ ᱞᱮᱱᱠᱷᱟᱱ ᱫᱚ ᱟᱹᱰᱤ ᱱᱟᱯᱟᱭᱚᱜᱼᱟ ᱟᱨ ᱵᱤᱥᱮᱥ ᱠᱟᱛᱮ ᱫᱚ ᱟᱛᱳ ᱢᱟᱺᱡᱷᱤ ᱠᱚ ᱢᱟᱺᱡᱷᱤ ᱯᱷᱟᱨᱜᱟᱱᱟ ᱠᱚ ᱱᱩᱠᱩ ᱠᱚ ᱤᱫᱤ ᱠᱟᱛᱮ ᱜᱮ ᱱᱚᱣᱟ ᱫᱚ ᱠᱩᱨᱩᱢᱩᱴᱩ ᱠᱟᱛᱮ ᱮᱱᱮᱡ ᱥᱮᱨᱮᱧ ᱫᱚ ᱦᱩᱭᱩᱜ ᱠᱟᱱᱟ ᱦᱩᱭᱩᱜᱼᱟ ᱟᱫᱚ ᱡᱟᱦᱟᱸ ᱞᱮᱠᱟ ᱢᱤᱫᱴᱟᱝ ᱟᱛᱳ ᱫᱚ ᱨᱤᱸᱡᱷᱟᱹ ᱮᱱᱮᱡ ᱦᱚᱸ ᱵᱟᱯᱮ ᱵᱟᱲᱟᱭᱟ ᱰᱟᱱᱴᱟ ᱮᱱᱮᱡ ᱵᱟᱝ ᱯᱮ ᱵᱟᱲᱟᱭᱟ ᱵᱟᱦᱟ ᱮᱱᱮᱡ ᱵᱟᱯᱮ ᱵᱟᱲᱟᱭᱟ ᱚᱠᱟ ᱞᱮᱠᱟ ᱱᱟᱭᱠᱮ ᱵᱚ ᱚᱰᱚᱠᱮᱭᱟ ᱚᱱᱟ ᱮᱱᱮᱡ ᱥᱮᱨᱮᱧ ᱨᱮ ᱟᱨ ᱥᱟᱨᱡᱚᱢ ᱵᱟᱦᱟ ᱨᱮ ᱪᱮᱫ ᱞᱮᱠᱟ ᱵᱚᱱ ᱟᱵᱚ ᱵᱚᱸᱜᱟᱭᱟᱵᱚᱱ ᱟᱭᱳ ᱦᱚᱲ ᱠᱚ ᱥᱩᱫᱽ ᱨᱮᱠᱚ ᱨᱮᱵᱮᱫᱟ ᱵᱟᱲ ᱠᱚ ᱞᱩᱛᱩᱨ ᱨᱮᱠᱚ ᱨᱩᱭᱮᱫᱟ ᱚᱱᱟ ᱫᱚ ᱮᱱᱮᱡ ᱡᱚᱲᱟᱭ ᱨᱮᱭᱟᱜ ᱠᱟᱛᱷᱟ ᱠᱟᱱᱟ ᱮᱱᱮᱡ ᱡᱚᱲᱟᱭ ᱨᱮᱫᱚ ᱱᱚᱣᱟ ᱠᱚᱫᱚ ᱦᱩᱭᱩᱜ ᱠᱟᱱᱟ